ᱤᱧᱫᱚ ᱥᱟᱹᱨᱟᱹᱭᱠᱮᱞᱞᱟ ᱨᱮᱥᱴᱩᱨᱮᱱᱴ ᱠᱷᱚᱱ ᱯᱤᱡᱽᱡᱟ ᱟᱨ ᱵᱤᱨᱭᱟᱱᱤᱧ ᱚᱰᱟᱨ ᱞᱮᱫ ᱛᱟᱦᱮᱸ ᱠᱟᱱᱟ ᱟᱫᱚ ᱚᱱᱟ ᱫᱚ ᱚᱞᱱᱟᱭᱤᱱ ᱛᱤᱧ ᱚᱰᱟᱨ ᱞᱮᱫ ᱛᱟᱦᱮᱸ ᱠᱟᱱᱟ ᱟᱨ ᱚᱱᱞᱟᱭᱤᱱ ᱛᱮᱜᱮ ᱯᱩᱭᱥᱟᱹ ᱦᱚᱸᱧ ᱮᱢ ᱞᱮᱫ ᱛᱟᱦᱮᱸ ᱠᱟᱱᱟ ᱟᱫᱚ ᱚᱱᱟ ᱚᱰᱟᱨ ᱨᱮᱫᱚ ᱛᱩᱨᱩᱭ ᱥᱟᱭ ᱛᱤᱧ ᱯᱩᱭᱥᱟᱹ ᱞᱟᱜᱟᱣ ᱞᱮᱱ ᱛᱟᱦᱮᱸ ᱠᱟᱱᱟ ᱟᱨ ᱚᱱᱟ ᱚᱰᱟᱨ ᱫᱚ ᱤᱧᱫᱚ ᱱᱤᱛᱚᱜ ᱫᱚᱧ ᱠᱮᱱᱥᱮᱞᱮᱜᱼᱟ ᱚᱱᱟ ᱚᱰᱟᱨ ᱨᱮ ᱡᱟᱦᱟᱸ ᱯᱩᱭᱥᱟᱹ ᱛᱤᱧ ᱞᱟᱜᱟᱣ ᱞᱮᱫ ᱛᱟᱦᱮᱸ ᱠᱟᱱᱟ ᱚᱱᱟ ᱯᱩᱭᱥᱟᱹ ᱫᱚ ᱟᱯᱮ ᱤᱧᱟᱹᱜ ᱯᱷᱳᱱ ᱯᱮ ᱛᱮ ᱵᱟᱝᱢᱟ ᱯᱮᱴᱤᱭᱮᱢ ᱛᱮ ᱥᱮ ᱵᱟᱝᱢᱟ ᱜᱩᱜᱩᱞ ᱯᱮ ᱛᱮ ᱵᱷᱮᱡᱟ ᱠᱟᱜ ᱯᱮ ᱛᱟᱦᱮᱱᱤᱧ ᱤᱧ ᱟᱯᱮ ᱠᱚᱴᱷᱮᱱ ᱫᱚ ᱱᱚᱣᱟᱜᱤᱧ ᱟᱸᱥᱚᱜ ᱠᱟᱱᱟ ᱡᱮ ᱤᱧ ᱚᱱᱟ ᱡᱟᱦᱟᱸᱧ ᱚᱰᱟᱨ ᱞᱮᱫ ᱛᱟᱦᱮᱸ ᱠᱟᱱᱟ ᱡᱟᱦᱟᱸ ᱚᱱᱟ ᱚᱰᱟᱨ ᱨᱮᱛᱟᱹᱧ ᱯᱩᱭᱥᱟᱹ ᱞᱟᱜᱟᱣ ᱞᱮᱱ ᱛᱟᱦᱮᱸ ᱠᱟᱱᱟ ᱚᱱᱟᱛᱮ ᱤᱧᱟᱹᱜ ᱚᱱᱞᱟᱭᱤᱱ ᱠᱟᱛᱮ ᱵᱷᱮᱡᱟ ᱠᱟᱜᱼᱟ ᱪᱟᱦᱮ ᱚᱱᱟ ᱜᱩᱜᱩᱞ ᱯᱮ ᱛᱮᱯᱮ ᱵᱷᱮᱡᱟ ᱠᱟᱜ ᱥᱮ ᱚᱱᱟ ᱯᱷᱳᱱ ᱯᱮ ᱛᱮᱯᱮ ᱵᱷᱮᱡᱟ ᱠᱟᱜ ᱥᱮ ᱚᱱᱟ ᱯᱮᱴᱤᱭᱮᱢ ᱛᱮᱯᱮ ᱵᱷᱮᱡᱟ ᱠᱟᱜ ᱤᱧᱟᱹᱜ ᱢᱮᱱᱫᱚ ᱱᱤᱭᱟᱹ ᱠᱟᱱᱟ ᱡᱮ ᱟᱯᱮ ᱚᱱᱟ ᱯᱩᱭᱥᱟᱹ ᱤᱧ ᱴᱷᱮᱱ ᱵᱷᱮᱡᱟ ᱠᱟᱜ ᱯᱮ ᱡᱟᱦᱟᱸ ᱤᱧ ᱚᱱᱟ ᱚᱰᱟᱨ ᱤᱧ ᱦᱟᱛᱟᱣ ᱞᱮᱫ ᱛᱟᱦᱮᱸ ᱠᱟᱱᱟ ᱚᱱᱟ ᱚᱰᱟᱨ ᱫᱚ ᱱᱤᱛᱚᱜ ᱫᱚ ᱠᱮᱱᱥᱮᱞᱮᱜᱼᱟ ᱟᱨ ᱚᱱᱟ ᱚᱰᱟᱨ ᱫᱚ ᱤᱧᱫᱚ ᱱᱤᱛᱚᱜ ᱵᱟᱹᱧ ᱦᱟᱛᱟᱣᱟ ᱚᱱᱟ ᱢᱮᱱᱛᱮ ᱤᱧ ᱟᱯᱮ ᱴᱷᱮᱱ ᱱᱚᱣᱟᱜᱤᱧ ᱟᱸᱥᱚᱜ ᱠᱟᱱᱟ ᱡᱮ ᱡᱟᱦᱟᱸ ᱚᱱᱟ ᱚᱰᱟᱨ ᱨᱮ ᱯᱩᱭᱥᱟᱹ ᱞᱟᱜᱟᱣ ᱨᱮ ᱛᱟᱦᱮᱸ ᱠᱟᱱᱟ ᱚᱱᱟᱫᱚ ᱤᱧ ᱱᱤᱛᱚᱜ ᱤᱧ ᱠᱮᱱᱥᱮᱞᱮᱜᱼᱟ ᱟᱨ ᱚᱱᱟ ᱚᱱᱟ ᱞᱟᱜᱟᱫ ᱨᱮᱱᱟᱜ ᱯᱩᱭᱥᱟᱹ ᱫᱚ ᱟᱯᱮ ᱤᱧ ᱴᱷᱮᱡ ᱚᱱᱞᱟᱭᱤᱱ ᱛᱮ ᱵᱷᱮᱡᱟ ᱠᱟᱜ ᱯᱮ ᱚᱱᱟᱫᱚ ᱯᱷᱳᱱ ᱯᱮ ᱛᱮ ᱦᱩᱭᱩᱜ ᱪᱮ ᱯᱮᱴᱤᱭᱮᱢ ᱛᱮ ᱦᱩᱭᱩᱜ ᱪᱮ ᱜᱩᱜᱩᱞ ᱯᱮ ᱛᱮ ᱦᱩᱭᱩᱜ ᱚᱱᱟᱛᱮ ᱟᱯᱮ ᱤᱧ ᱴᱷᱮᱱ ᱵᱷᱮᱡᱟ ᱠᱟᱜ ᱯᱮ ᱤᱧᱫᱚ ᱟᱯᱮ ᱠᱚᱴᱷᱮᱱ ᱱᱚᱣᱟᱜᱤᱧ ᱟᱸᱥᱚᱜ ᱠᱟᱱᱟ ᱡᱮ ᱚᱱᱟ ᱤᱧ ᱚᱰᱟᱨ ᱨᱮ ᱡᱟᱦᱟᱸ ᱞᱟᱜᱟᱣ ᱞᱮᱱ ᱯᱩᱭᱥᱟᱹ ᱛᱤᱧ ᱚᱱᱟᱫᱚ ᱤᱧ ᱴᱷᱮᱱ ᱚᱱᱞᱟᱭᱤᱱ ᱛᱮ ᱵᱷᱮᱡᱟ ᱠᱟᱜ ᱯᱮ